ᱫᱤᱱᱟᱹᱢ ᱦᱤᱞᱳᱜ ᱚᱲᱟᱜ ᱨᱤᱞᱤᱯᱷᱤᱞᱤ ᱫᱚᱦᱚᱭ ᱞᱟᱹᱜᱤᱫᱛᱮ ᱥᱟᱜᱟᱫ ᱡᱚᱱᱚᱜ ᱵᱟᱝᱠᱷᱟᱱ ᱪᱤᱨᱩ ᱡᱚᱱᱚᱜ ᱵᱟᱝᱠᱷᱟᱱ ᱢᱟᱜ ᱡᱚᱱᱚᱜ ᱵᱟᱝᱠᱷᱟᱱ ᱠᱷᱟᱲᱟᱝ ᱡᱚᱱᱚᱜ ᱟᱨ ᱵᱟᱝ ᱱᱟᱲᱠᱮᱞ ᱡᱚᱱᱚᱜ ᱤᱧ ᱵᱮᱵᱚᱦᱟᱨ ᱜᱮᱭᱟ ᱡᱚᱜ ᱥᱟᱯᱷᱟᱭ ᱞᱟᱹᱜᱤᱫ ᱟᱨ ᱢᱩᱪᱷᱟᱹᱣ ᱞᱟᱹᱜᱤᱫ ᱛᱮᱫᱚ ᱵᱩᱥᱩᱵ ᱨᱟᱯᱟᱜ ᱠᱟᱛᱮᱜ ᱟᱨᱵᱟᱝ ᱥᱟᱭᱠᱮᱞ ᱨᱮᱭᱟᱜ ᱴᱟᱭᱟᱨ ᱨᱟᱯᱟᱜ ᱠᱟᱛᱮᱜ ᱚᱱᱟ ᱜᱩᱰᱟᱹ ᱜᱩᱨᱤᱡ ᱥᱟᱝ ᱞᱮᱣᱦᱟ ᱠᱟᱛᱮᱜ ᱵᱟᱹᱞᱛᱤ ᱫᱟᱜ ᱨᱮ ᱜᱮᱫᱽᱨᱮᱡ ᱚᱱᱟᱨᱮ ᱡᱚᱵᱮ ᱠᱟᱛᱮᱜ ᱫᱤᱱᱟᱹᱢ ᱦᱤᱞᱳᱜ ᱚᱲᱟᱜ ᱫᱩᱣᱟᱹᱨ ᱤᱧ ᱪᱷᱚᱡᱽ ᱯᱚᱛᱟᱣ ᱜᱮᱭᱟ ᱚᱲᱟᱜᱨᱮ ᱜᱩᱨᱤᱡᱽ ᱫᱚᱧ ᱵᱮᱣᱦᱟᱨᱟ ᱥᱮᱛᱟᱜᱨᱮ ᱢᱩᱰᱩᱞᱤ ᱚᱠᱛᱚ ᱫᱩᱣᱟᱹᱨ ᱜᱟᱱᱟᱰᱤᱨᱮ ᱟᱨ ᱵᱷᱤᱛᱟᱹᱨ ᱚᱲᱟᱜᱨᱮ ᱵᱚᱸᱜᱟ ᱵᱳᱨᱳ ᱚᱠᱛᱮ ᱱᱚᱣᱟ ᱜᱩᱨᱤᱡᱽ ᱨᱮᱭᱟᱜ ᱩᱯᱚᱠᱟᱨ ᱫᱚ ᱦᱩᱭᱩᱜᱚᱜ ᱠᱟᱱᱟ ᱜᱩᱨᱤᱡᱽ ᱛᱮᱫᱚ ᱡᱳᱭᱵᱚ ᱥᱟᱨ ᱵᱮᱱᱟᱣᱚᱜᱼᱟ ᱡᱟᱦᱟᱸ ᱫᱚ ᱵᱟᱹᱫ ᱵᱟᱹᱭᱦᱟᱹᱲ ᱨᱮ ᱮᱢᱟᱣᱟᱜ ᱠᱷᱟᱱ ᱪᱟᱥ ᱟᱵᱟᱫ ᱠᱚ ᱟᱹᱰᱤ ᱱᱟᱯᱟᱭ ᱥᱟᱹᱦᱤᱡ ᱦᱩᱭᱩ ᱜᱚᱜᱼᱟ ᱟᱨ ᱛᱮᱫᱚ ᱟᱵᱚ ᱥᱮᱨᱢᱟ ᱯᱩᱨᱟᱹᱣ ᱵᱚᱱ ᱡᱚᱢ ᱫᱟᱲᱮᱭᱟᱜᱼᱟ